ᱮᱱᱮᱡ ᱥᱮᱨᱮᱧ ᱤᱫᱤ ᱠᱟᱛᱮ ᱡᱚᱛᱚ ᱠᱷᱚᱱ ᱞᱟᱹᱴᱩ ᱩᱭᱦᱟᱹᱨ ᱫᱚ ᱦᱩᱭᱩᱜ ᱠᱟᱱᱟ ᱡᱮ ᱡᱟᱦᱟᱸ ᱨᱮᱠᱚ ᱮᱱᱮᱡ ᱥᱮᱨᱮᱧ ᱠᱟᱱᱟ ᱚᱱᱟᱫᱚ ᱦᱚᱲ ᱠᱚ ᱵᱟᱹᱲᱤᱡ ᱫᱚ ᱟᱞᱚᱠᱚ ᱩᱭᱦᱟᱹᱨ ᱩᱭᱦᱟᱹᱨ ᱫᱚᱦᱚᱭᱢᱟ ᱪᱤᱠᱟᱹᱛᱮ ᱮᱱᱮᱡ ᱥᱮᱨᱮᱧ ᱟᱵᱚᱣᱟᱜ ᱥᱟᱱᱛᱟᱲ ᱥᱚᱢᱟᱡᱽ ᱨᱮᱭᱟᱜ ᱠᱟᱱᱟ ᱮᱱᱮᱡ ᱥᱮᱨᱮᱧ ᱫᱚ ᱱᱟᱯᱟᱭ ᱱᱟᱯᱟᱭ ᱜᱮᱭᱟ ᱮᱱᱮᱡ ᱥᱮᱨᱮᱧ ᱡᱟᱦᱟᱸ ᱠᱚᱨᱮ ᱮᱱᱮᱡ ᱠᱟᱱᱟ ᱠᱚ ᱢᱟᱲᱟᱝ ᱫᱚᱠᱚ ᱵᱮᱥ ᱠᱚ ᱮᱱᱮᱡ ᱛᱟᱦᱮᱱ ᱱᱤᱛᱳᱜ ᱫᱚ ᱰᱤᱡᱮ ᱵᱟᱡᱟᱣ ᱞᱟᱜᱟᱣ ᱠᱟᱛᱮᱫ ᱜᱮᱠᱚ ᱮᱱᱮᱡᱟ ᱢᱮᱱᱫᱚ ᱮᱱᱮᱡ ᱥᱮᱨᱮᱧ ᱫᱚ ᱵᱟᱹᱲᱤᱡ ᱠᱟᱛᱷᱟ ᱫᱚ ᱵᱟᱝ ᱠᱟᱱᱟ ᱚᱱᱟ ᱥᱟᱱᱛᱟᱲ ᱥᱚᱢᱟᱡᱽ ᱨᱮᱭᱟᱜ ᱠᱟᱱ ᱜᱮᱭᱟ ᱟᱨ ᱮᱱᱮᱡ ᱥᱮᱨᱮᱧ ᱤᱫᱤ ᱠᱟᱛᱮᱜ ᱥᱚᱢᱟᱡᱽ ᱨᱮ ᱢᱟᱲᱟᱝ ᱥᱮᱫ ᱠᱚ ᱞᱟᱦᱟ ᱤᱫᱤᱜ ᱠᱟᱱ ᱜᱮᱭᱟ ᱟᱨ ᱞᱟᱦᱟ ᱤᱫᱤ ᱠᱟᱛᱮᱫ ᱵᱮᱥ ᱵᱮᱥ ᱠᱚ ᱯᱩᱭᱥᱟᱹ ᱴᱟᱠᱟ ᱤᱱᱠᱟᱢ ᱦᱩᱭᱩᱜ ᱠᱟᱱ ᱜᱮᱭᱟ ᱡᱮ ᱦᱚᱲ ᱠᱚ ᱪᱮᱫ ᱚᱸᱰᱮ ᱮᱱᱮᱡ ᱠᱟᱱᱟᱭ ᱢᱮᱱᱛᱮ ᱵᱟᱹᱲᱤᱡ ᱠᱚ ᱩᱭᱦᱟᱹᱨᱟ ᱚᱱᱟ ᱠᱟᱛᱷᱟ ᱫᱚ ᱵᱟᱭ ᱚᱱᱟ ᱠᱟᱛᱷᱟ ᱫᱚ ᱵᱟᱹᱲᱤᱡ ᱮᱱᱮᱡ ᱨᱮᱫᱚ ᱵᱟᱹᱲᱤᱡ ᱠᱟᱛᱷᱟ ᱫᱚ ᱵᱟᱝ ᱠᱟᱱᱟ ᱟᱨ ᱦᱚᱲ ᱠᱚ ᱵᱟᱹᱲᱤᱡ ᱟᱞᱚᱠᱚ ᱩᱭᱦᱟᱹᱨᱼᱢᱟ ᱮᱱᱮᱡ ᱥᱮᱨᱮᱧ ᱫᱚ ᱮᱱᱮᱡ ᱥᱮᱨᱮᱧ ᱠᱟᱱᱟᱭ ᱪᱮ ᱚᱸᱰᱮ ᱚᱞ ᱠᱞᱮᱥ ᱚᱨᱠᱮᱥᱴᱨᱟ ᱨᱮ ᱮᱱᱮᱡ ᱠᱟᱱᱟᱭ ᱱᱩᱭ ᱫᱚ ᱢᱮᱱᱛᱮ ᱚᱱᱟ ᱤᱫᱤ ᱠᱟᱛᱮ ᱦᱚᱲ ᱠᱚᱦᱚᱸ ᱠᱚ ᱵᱟᱹᱲᱤᱡ ᱠᱚ ᱩᱭᱦᱟᱹᱨᱟ ᱛᱟᱦᱮᱱ ᱢᱮᱱᱫᱚ ᱢᱮᱱᱫᱚ ᱵᱟᱹᱲᱤᱡ ᱫᱚ ᱵᱟᱭ ᱩᱭᱦᱟᱹᱨ ᱫᱚᱨᱠᱟᱨ ᱮᱱᱮᱡ ᱥᱮᱨᱮᱧ ᱨᱮᱫᱚ ᱮᱱᱮᱡ ᱥᱮᱨᱮᱧ ᱫᱚ ᱱᱟᱯᱟᱭ ᱱᱟᱯᱟᱭ ᱜᱮ ᱮᱱᱮᱡ ᱥᱮᱨᱮᱧ ᱠᱟᱛᱮᱫ ᱨᱮᱦᱚᱸ ᱵᱮᱥ ᱞᱮᱠᱟ ᱡᱟᱦᱟᱸ ᱨᱮᱦᱚᱸ ᱟᱢᱟᱜ ᱴᱮᱞᱮᱱᱴᱮᱢ ᱫᱮᱠᱷᱟᱣ ᱫᱟᱲᱮᱭᱟᱜᱼᱟ